ᱱᱤᱭᱟᱹ ᱡᱩᱣᱟᱹᱱ ᱯᱤᱲᱦᱤ ᱫᱚ ᱟᱹᱰᱤ ᱵᱷᱟᱜᱮᱭᱟᱜ ᱠᱟᱱᱟ ᱪᱮᱫᱟᱜ ᱥᱮ ᱱᱚᱣᱟ ᱡᱩᱣᱟᱹᱱ ᱯᱤᱲᱦᱤ ᱨᱮᱜᱮ ᱟᱢᱟᱜ ᱞᱟᱥᱮᱨ ᱦᱟᱛᱟᱝ ᱵᱚᱦᱚᱜ ᱟᱢ ᱪᱮᱫ ᱞᱮᱠᱟᱢ ᱢᱮᱱᱟ ᱚᱱᱠᱟᱢ ᱠᱚᱨᱟᱣ ᱫᱟᱲᱮᱭᱟᱜᱼᱟ ᱟᱨ ᱡᱩᱣᱟᱹᱱ ᱯᱤᱲᱦᱤ ᱜᱮ ᱫᱤᱞ ᱫᱟᱲᱮ ᱡᱚᱛᱚ ᱥᱟᱶᱛᱮ ᱛᱟᱦᱮᱱᱟ ᱩᱱ ᱥᱚᱢᱚᱭ ᱡᱩᱣᱟᱹᱱ ᱯᱤᱲᱦᱤ ᱨᱮᱜᱮ ᱟᱨ ᱟᱵᱚᱣᱟᱜ ᱞᱟᱠᱪᱟᱨ ᱦᱤᱥᱟᱹᱵ ᱛᱮᱫᱚ ᱡᱮ ᱟᱞᱜᱟ ᱡᱮ ᱟᱵᱚᱣᱟᱜ ᱟᱹᱨᱤᱪᱟᱹᱞᱤ ᱵᱷᱟᱥᱟ ᱨᱮ ᱡᱮ ᱟᱵᱚᱣᱟᱜ ᱵᱟᱹᱲᱤᱡ ᱥᱚᱵᱫᱚ ᱵᱟᱹᱱᱩᱜ ᱛᱟᱵᱚᱱᱟ ᱞᱟᱠᱪᱟᱨ ᱵᱟᱹᱲᱤᱡ ᱞᱟᱠᱪᱟᱨ ᱵᱟᱹᱱᱩᱜᱼᱟ ᱟᱹᱰᱤ ᱵᱷᱟᱜᱮ ᱵᱷᱟᱜᱮ ᱞᱟᱠᱪᱟᱨ ᱵᱚᱱ ᱮᱢᱫᱟ ᱵᱟᱹᱲᱤᱡ ᱵᱷᱟᱥᱟ ᱵᱚᱞᱛᱮ ᱵᱟᱹᱱᱩᱜ ᱛᱟᱵᱚᱱᱟ ᱡᱟᱦᱟᱸ ᱨᱮᱜᱮ ᱜᱮ ᱟᱹᱰᱤ ᱫᱤᱥ ᱦᱩᱫᱤᱥ ᱠᱟᱛᱮᱜ ᱵᱚᱱ ᱠᱟᱛᱟ ᱵᱟᱛᱨᱟᱭᱫᱟ ᱮᱢᱚᱱᱜᱮ ᱵᱟᱝ ᱦᱩᱭᱩᱜ ᱠᱟᱱᱟ